ᱯᱩᱨᱩᱞᱤᱭᱟᱹ ᱡᱮᱞᱟ ᱨᱮ ᱡᱮ ᱢᱮᱱᱟᱜᱼᱟ ᱧᱩᱛᱩᱢᱟᱱ ᱡᱮ ᱟᱡᱳᱫᱤᱭᱟᱹ ᱵᱩᱨᱩ ᱟᱨ ᱟᱡᱳᱫᱤᱭᱟᱹ ᱵᱩᱨᱩᱨᱮ ᱨᱟᱱ ᱦᱩᱭᱩᱜ ᱠᱟᱱᱟ ᱡᱮ ᱵᱚᱱ ᱢᱮᱱᱟᱜᱼᱟ ᱟᱨ ᱱᱚᱣᱟ ᱤᱭᱟᱹ ᱠᱚᱡ ᱢᱮᱱᱟᱜᱼᱟ ᱮᱫ ᱵᱟᱢᱱᱤᱯᱷᱚᱞᱥ ᱟᱨ ᱟᱯᱟᱨᱰᱮᱢ ᱟᱨ ᱞᱚᱣᱟᱨ ᱰᱮᱢ ᱚᱱᱟ ᱠᱚ ᱦᱮᱱᱟᱜᱼᱟ ᱚᱱᱟ ᱠᱚ ᱧᱮᱞᱚᱜ ᱞᱮᱠᱟᱱ ᱡᱟᱭᱜᱟ ᱟᱡᱳᱫᱤᱭᱟᱹ ᱵᱩᱨᱩᱨᱮ ᱟᱨ ᱟᱡᱳᱫᱤᱭᱟᱹ ᱵᱩᱨᱩᱨᱮ ᱢᱮᱱᱟᱜᱼᱟ ᱵᱷᱚᱲᱵᱷᱚᱲᱤ ᱧᱮᱠᱚᱜ ᱠᱮᱠᱟᱱ ᱡᱟᱭᱜᱟ ᱫᱚ ᱟᱨ ᱥᱩᱛᱟᱹᱱ ᱴᱟᱺᱰᱤ ᱠᱚ ᱟᱨ ᱱᱚᱣᱟ ᱤᱭᱟᱹ ᱵᱷᱩᱢᱤᱠᱚᱢᱯᱚ ᱟᱨ ᱴᱩᱲᱜᱟ ᱰᱮᱢ ᱟᱯᱟᱨ ᱰᱮᱢ ᱟᱨ ᱧᱮᱞᱚᱜ ᱞᱮᱠᱟᱱ ᱵᱩᱨᱩ ᱠᱚᱫᱚ ᱦᱩᱭᱩᱜ ᱠᱟᱱᱟ ᱰᱩᱲᱟ ᱵᱩᱨᱩ ᱟᱨ ᱜᱩᱲᱟ ᱫᱟᱣᱲᱟ ᱵᱩᱨᱩ ᱟᱨ ᱱᱚᱣᱟ ᱞᱟ ᱜᱤᱫ ᱠᱚᱛᱮ ᱟᱡᱳᱫᱤᱭᱟᱹ ᱵᱩᱨᱩᱨᱮ ᱧᱮᱞᱚᱜ ᱞᱮᱠᱟᱱ ᱡᱟᱭᱜᱟ ᱢᱚᱱᱫᱤᱨ ᱢᱚᱱᱫᱤᱨ ᱠᱚᱫᱚ ᱢᱮᱱᱟᱜᱼᱟ ᱟᱡᱳᱫᱤᱭᱟᱹ ᱵᱩᱨᱩᱨᱮ ᱢᱚᱱᱫᱤᱨ ᱢᱮᱱᱟᱜᱼᱟ ᱨᱟᱢ ᱢᱚᱱᱫᱤᱨ ᱛᱟᱨᱯᱚᱨᱮ ᱵᱤᱢᱚᱱᱥᱚ ᱢᱚᱱᱫᱤᱨ ᱟᱨ ᱱᱚᱣᱟ ᱥᱨᱤᱝᱠᱷᱚᱞ ᱢᱚᱱᱫᱤ ᱢᱚᱱᱫᱤᱨ ᱟᱨ ᱢᱮᱱᱟᱜᱼᱟ ᱮᱜᱩᱞᱤ ᱢᱚᱱᱫᱤᱨ ᱟᱨ ᱵᱚᱱᱚᱱᱫᱚᱨ ᱢᱚᱱᱫᱤᱨ ᱟᱨ ᱚᱱᱟ ᱠᱚ ᱢᱮᱱᱟᱜᱼᱟ ᱧᱮᱞ ᱞᱮᱠᱟᱱ ᱠᱚ ᱡᱟᱭᱜᱟ